ᱯᱚᱛᱚᱵᱽ ᱵᱮᱜᱚᱨ ᱦᱚᱸ ᱤᱧ ᱫᱚ ᱮᱴᱟᱜ ᱯᱟᱛᱷᱟᱢ ᱵᱞᱚᱠ ᱥᱮ ᱠᱷᱚᱵᱚᱨ ᱥᱟᱠᱟᱢᱤᱧ ᱯᱟᱲᱦᱟᱣ ᱜᱮᱭᱟ ᱯᱚᱛᱚᱵᱽ ᱨᱮ ᱡᱮᱢᱚᱱ ᱱᱟᱱᱟ ᱦᱩᱱᱟᱹᱨ ᱵᱤᱥᱚᱭ ᱤᱫᱤ ᱠᱟᱛᱮᱜ ᱚᱞ ᱢᱮᱱᱟᱜᱼᱟ ᱯᱟᱛᱷᱟᱢ ᱥᱮ ᱠᱷᱚᱵᱚᱨ ᱠᱟᱜᱚᱡᱽ ᱥᱟᱠᱟᱢ ᱥᱮ ᱵᱞᱚᱜᱽ ᱠᱚᱨᱮ ᱦᱚᱸ ᱡᱟᱦᱟᱸ ᱫᱤᱱᱟᱹᱢ ᱜᱷᱚᱴᱟᱜ ᱠᱟᱱᱟ ᱚᱱᱟ ᱠᱚᱨᱮᱱᱟᱜ ᱰᱚᱜᱚᱨ ᱛᱟᱦᱮᱱᱟ ᱚᱱᱟ ᱠᱷᱟᱹᱛᱤᱨ ᱤᱧ ᱪᱮᱥᱴᱟᱭᱟ ᱮᱴᱟᱜ ᱯᱟᱛᱷᱟᱢ ᱠᱚ ᱥᱮ ᱠᱷᱚᱵᱚᱨ ᱥᱟᱠᱟᱢ ᱠᱚ ᱫᱤᱱᱟᱹᱢ ᱦᱤᱞᱳᱜ ᱜᱮ ᱯᱟᱲᱦᱟᱣ ᱠᱟᱛᱮᱜ ᱫᱮᱥ ᱫᱤᱥᱚᱢ ᱨᱮᱱᱟᱜ ᱦᱟᱞ ᱦᱟᱹᱠᱤᱜᱚᱛ ᱵᱟᱲᱟᱭ ᱨᱮᱱᱟᱜ ᱥᱮ ᱥᱚᱢᱟᱡᱽ ᱨᱮ ᱫᱤᱥᱚᱢ ᱨᱮ ᱨᱟᱡᱽᱼᱟᱹᱨᱤ ᱨᱮ ᱡᱟᱦᱟᱸ ᱠᱚ ᱪᱟᱞᱟᱜ ᱠᱟᱱᱟ ᱚᱱᱟ ᱨᱮᱱᱟᱜ ᱠᱷᱚᱵᱚᱨ ᱫᱤᱱᱜᱮ ᱚᱱᱟ ᱯᱟᱛᱷᱟᱢ ᱠᱷᱚᱵᱚᱨ ᱥᱟᱠᱟᱢ ᱥᱮ ᱵᱞᱚᱜᱽ ᱯᱟᱲᱦᱟᱣ ᱢᱟᱫᱽᱫᱷᱚᱢ ᱛᱮ ᱵᱟᱲᱟᱭ ᱧᱟᱢᱚᱜᱼᱟ